ᱨᱩᱣᱟᱹᱜ ᱦᱟᱹᱥᱩ ᱫᱚ ᱟᱹᱰᱤ ᱜᱮ ᱟᱹᱰᱤ ᱜᱮ ᱤᱭᱟᱹ ᱰᱷᱮᱨ ᱟᱠᱟᱱᱟ ᱡᱮᱢᱚᱱ ᱜᱩᱜᱩᱞ ᱱᱚᱣᱟ ᱠᱚᱨᱮ ᱠᱟᱨᱠᱷᱟᱱᱟ ᱠᱚ ᱪᱮᱫ ᱠᱚ ᱚᱱᱟ ᱠᱚᱨᱮᱱᱟᱜ ᱦᱟᱣᱟ ᱵᱟᱛᱟᱥ ᱠᱚ ᱞᱟᱜᱟᱜ ᱠᱟᱱᱟ ᱛᱚ ᱟᱹᱰᱤ ᱟᱸᱴ ᱵᱚᱱ ᱨᱩᱣᱟᱹ ᱦᱟᱹᱥᱩᱜ ᱠᱟᱱᱟ ᱛᱚ ᱟᱵᱚ ᱡᱟᱦᱟᱸ ᱨᱩᱣᱟᱹ ᱦᱟᱹᱥᱩᱜ ᱠᱟᱱᱟ ᱵᱚᱱ ᱚᱱᱟ ᱞᱟᱹᱠᱛᱤ ᱛᱮ ᱟᱵᱚ ᱵᱚᱱ ᱪᱟᱞᱟᱜ ᱠᱟᱱᱟ ᱢᱟᱱᱮ ᱨᱮᱸᱜᱮᱡ ᱦᱚᱲ ᱫᱚᱵᱚᱱ ᱪᱟᱞᱟᱜ ᱠᱟᱱᱟ ᱥᱚᱨᱠᱟᱨᱤ ᱦᱟᱥᱯᱟᱛᱟᱞ ᱟᱨ ᱚᱠᱚᱭ ᱡᱟᱦᱟᱸ ᱴᱟᱠᱟ ᱯᱚᱭᱥᱟ ᱦᱚᱲ ᱠᱟᱱᱟ ᱠᱚ ᱩᱱᱠᱩ ᱫᱚᱠᱚ ᱪᱟᱞᱟᱜ ᱠᱟᱱᱟ ᱱᱟᱨᱥᱤᱝ ᱦᱳᱢ ᱨᱮ ᱛᱚ ᱟᱵᱚ ᱨᱮᱸᱜᱮᱡ ᱦᱚᱲ ᱡᱟᱦᱟᱸ ᱱᱟᱨᱥᱤᱝ ᱤᱭᱟᱹ ᱨᱮ ᱟᱵᱚ ᱨᱮᱸᱜᱮᱡ ᱦᱚᱲ ᱡᱟᱦᱟᱸ ᱵᱚᱱ ᱪᱟᱞᱟᱜ ᱠᱟᱱᱟ ᱥᱚᱨᱠᱟᱨᱤ ᱦᱟᱥᱯᱟᱛᱟᱞ ᱨᱮ ᱛᱚ ᱥᱚᱠᱟᱨᱤ ᱦᱟᱥᱯᱟᱛᱟᱞ ᱨᱮᱦᱚᱸ ᱨᱟᱱ ᱵᱚᱱ ᱠᱤᱨᱤᱧ ᱠᱤᱨᱤᱧᱮᱫᱟ ᱛᱚ ᱚᱸᱰᱮ ᱢᱟᱱᱮ ᱚᱸᱰᱮ ᱚᱸᱰᱮ ᱨᱟᱱ ᱢᱟᱵᱚᱱ ᱠᱤᱨᱤᱧᱮᱫ ᱠᱟᱱ ᱟᱨᱦᱚᱸ ᱮᱴᱟᱜ ᱨᱮᱦᱚᱸ ᱨᱟᱱ ᱠᱤᱨᱤᱧ ᱦᱩᱭᱩᱜ ᱠᱟᱱᱟ ᱡᱚᱛᱚ ᱨᱟᱱ ᱫᱚ ᱟᱵᱚ ᱫᱚ ᱥᱚᱨᱠᱟᱨᱤ ᱦᱟᱥᱯᱟᱛᱟᱞ ᱠᱷᱚᱱ ᱫᱚ ᱵᱟᱠᱚ ᱮᱢᱟᱵᱚᱱ ᱠᱟᱱᱟ ᱛᱚ ᱟᱵᱚ ᱫᱚ ᱟᱨᱦᱚᱸ ᱮᱴᱟᱜ ᱠᱷᱚᱱᱟᱜ ᱵᱚᱱ ᱠᱤᱨᱤᱧ ᱮᱫᱟ ᱛᱚ ᱚᱱᱟ ᱜᱮ ᱡᱮ ᱟᱵᱚ ᱡᱮᱱᱚ ᱟᱨᱦᱚᱸ ᱠᱚᱢ ᱫᱟᱢ ᱛᱮᱠᱚ ᱮᱢᱟᱵᱚᱱ ᱨᱟᱱ ᱢᱟᱱᱮ ᱱᱟᱥᱮᱭᱟᱜ ᱨᱮᱸᱜᱮᱡ ᱚᱨᱮᱡᱽ ᱦᱚᱲ ᱞᱟᱹᱜᱤᱫ ᱫᱚ ᱱᱟᱥᱮᱭᱟᱜ ᱠᱚᱢ ᱫᱟᱢ ᱛᱮ ᱨᱟᱱ ᱟᱹᱠᱷᱟᱨᱤᱧ ᱞᱮᱠᱷᱟᱱ ᱴᱷᱤᱠ ᱦᱩᱭᱩᱜᱼᱟ